ᱱᱟᱦᱟᱜ ᱱᱚᱣᱟ ᱜᱮᱢ ᱠᱷᱮᱞ ᱧᱮᱞᱚᱜ ᱠᱟᱱᱟ ᱚᱱᱟ ᱨᱮᱭᱟᱜ ᱧᱩᱛᱩᱢᱫᱚ ᱦᱩᱭᱩᱜ ᱠᱟᱱᱟ ᱯᱷᱨᱤ ᱯᱷᱟᱭᱟᱨ ᱜᱤᱫᱽᱨᱟᱹᱠᱩ ᱯᱷᱨᱤ ᱯᱷᱟᱭᱟᱨ ᱠᱷᱤᱞᱟᱹᱰᱛᱮ ᱫᱟᱠᱟ ᱡᱚᱢᱦᱚᱸ ᱵᱟᱝᱠᱚ ᱫᱤᱥᱟᱹᱭᱟ ᱫᱟᱠᱟ ᱡᱚᱢ ᱞᱟᱹᱜᱤᱫ ᱦᱚᱦᱚᱣᱟᱠᱚ ᱨᱮᱦᱚᱸ ᱵᱟᱠᱚ ᱡᱚᱢ ᱞᱟᱹᱜᱤᱫ ᱵᱟᱠᱚ ᱦᱤᱡᱩᱜ ᱠᱟᱱᱟ ᱱᱚᱝᱠᱟ ᱜᱤᱫᱽᱨᱟᱹ ᱠᱚᱠᱚ ᱜᱮᱢ ᱠᱚ ᱠᱷᱮᱞ ᱠᱷᱟᱡ ᱚᱞᱚᱜ ᱯᱟᱲᱦᱟᱜ ᱞᱟᱹᱜᱤᱫ ᱦᱚᱸ ᱵᱟᱝᱠᱚ ᱥᱮᱬᱟᱜᱼᱟ ᱱᱚᱝᱠᱟ ᱟᱵᱩ ᱜᱚᱜᱚ ᱵᱟᱵᱟ ᱱᱚᱝᱵᱚᱱ ᱟᱲᱟᱜ ᱜᱤᱰᱤ ᱞᱮᱠᱚ ᱠᱷᱟᱡ ᱜᱤᱫᱽᱨᱟᱹ ᱟᱵᱚ ᱥᱟᱱᱛᱟᱞ ᱦᱚᱯᱚᱱᱫᱚ ᱵᱟᱵᱚᱱ ᱞᱟᱦᱟ ᱫᱟᱲᱮᱭᱟᱜᱼᱟ ᱧᱩᱛ ᱨᱮᱜᱮᱵᱚᱱ ᱛᱮᱦᱮᱱᱚᱜᱼᱟ ᱜᱤᱫᱽᱨᱟᱹᱠᱚ ᱚᱞᱚᱜ ᱯᱟᱲᱦᱟᱜ ᱞᱟᱹᱜᱤᱫ ᱵᱟᱝᱠᱩ ᱥᱮᱬᱟᱜ ᱛᱟᱵᱚᱱᱟ ᱜᱚᱜᱚ ᱵᱟᱵᱟ ᱫᱚ ᱛᱷᱚᱲᱟᱜᱟᱱ ᱜᱤᱫᱽᱨᱟᱹ ᱵᱚᱱ ᱵᱟᱵᱚᱱ ᱥᱟᱥᱚᱱ ᱞᱮᱠᱚ ᱠᱷᱟᱡᱫᱚ ᱜᱤᱫᱽᱨᱟᱹ ᱫᱚ ᱜᱮᱢ ᱠᱷᱮᱞ ᱨᱮᱜᱮ ᱠᱚ ᱚᱞᱚᱜ ᱯᱟᱲᱦᱟᱜ ᱠᱚ ᱛᱟᱭᱚᱢᱚᱜ ᱛᱟᱵᱚᱱᱟ